ᱟᱵᱚ ᱫᱚ ᱥᱚᱨᱠᱟᱨ ᱠᱷᱚᱱ ᱟᱭᱢᱟ ᱨᱚᱠᱚᱢ ᱡᱤᱱᱤᱥ ᱵᱚᱱ ᱧᱟᱢᱟ ᱢᱮᱱᱠᱷᱟᱱ ᱟᱵᱚ ᱫᱚ ᱱᱤᱛ ᱦᱟᱹᱰᱤᱡ ᱟᱹᱣᱨᱤ ᱵᱚᱱ ᱧᱟᱢᱟ ᱡᱮᱨᱚᱠᱚᱢ ᱠᱨᱤᱥᱚᱠᱟᱜ ᱠᱷᱟᱢᱟᱨ ᱨᱮ ᱠᱷᱚᱛᱤ ᱯᱩᱨᱚᱱ ᱠᱚ ᱮᱢᱫᱟ ᱛᱟᱨᱯᱚᱨᱮ ᱚᱲᱟᱜ ᱠᱚᱨᱮᱱᱟᱜ ᱯᱟᱭᱠᱷᱟᱱᱟ ᱵᱟᱛᱷᱨᱩᱢ ᱱᱚᱣᱟ ᱠᱚ ᱡᱤᱱᱤᱥ ᱫᱚ ᱵᱟᱵᱚᱱ ᱧᱟᱢ ᱛᱤᱭᱳᱜ ᱫᱟ ᱟᱨ ᱨᱩᱣᱟᱹᱼᱦᱟᱹᱥᱩ ᱞᱮᱱᱠᱷᱟᱱ ᱵᱟ ᱡᱟᱦᱟᱸᱭ ᱱᱟᱣᱟᱱ ᱠᱚ ᱥᱮᱴᱮᱨᱚᱜ ᱞᱟᱹᱜᱤᱫᱚ ᱛᱮ ᱦᱟᱥᱯᱟᱛᱟᱞ ᱨᱮᱭᱟᱜ ᱜᱟᱹᱰᱤ ᱢᱮᱱᱟᱜᱼᱟ ᱚᱱᱟ ᱠᱚᱦᱚᱸ ᱚᱠᱚᱭ ᱫᱚ ᱵᱟᱵᱚ ᱧᱟᱢ ᱛᱤᱭᱟᱹᱜ ᱫᱟᱲᱮᱭᱟᱜ ᱠᱟᱱᱟ ᱟᱨ ᱫᱤᱠᱩ ᱯᱩᱥᱤ ᱫᱚ ᱚᱱᱟ ᱠᱚᱠᱚ ᱵᱟᱰᱟᱭ ᱛᱮ ᱩᱥᱟᱹᱨᱟ ᱠᱚ ᱠᱷᱚᱵᱚᱨᱫᱟ ᱟᱨ ᱮᱢᱵᱩᱞᱮᱱᱥ ᱜᱟᱹᱰᱤ ᱟᱹᱜᱩ ᱠᱟᱛᱮᱫ ᱠᱚ ᱤᱫᱤᱭᱮᱫ ᱠᱚᱣᱟ ᱛᱟᱦᱞᱮ ᱱᱚᱣᱟ ᱠᱚ ᱟᱵᱚ ᱪᱮᱠᱟ ᱠᱟᱛᱮᱫ ᱵᱚ ᱧᱟᱢᱟ ᱟᱨᱵᱚ ᱵᱟᱰᱟᱭ ᱫᱟᱲᱮᱭᱟᱜᱼᱟ ᱱᱚᱣᱟ ᱦᱚᱸ ᱟᱵᱚᱣᱟᱜ ᱵᱟᱰᱟᱭ ᱡᱚᱝ ᱨᱮᱭᱟᱜ ᱠᱟᱛᱷᱟ ᱠᱟᱱᱟ ᱟᱵᱚᱨᱮᱱ ᱡᱮ ᱟᱹᱭᱩᱨ ᱜᱩᱨᱩ ᱚᱠᱚᱭ ᱢᱮᱱᱟᱜ ᱠᱚ ᱚᱠᱟ ᱠᱚᱨᱮ ᱪᱚ ᱟᱵᱚ ᱦᱚᱸ ᱠᱟᱛᱷᱟ ᱵᱟᱠᱚ ᱥᱮᱴᱮᱨ ᱫᱟᱲᱮᱭᱟᱵᱚᱱ ᱠᱟᱱᱟ ᱚᱠᱚᱭ ᱟᱹᱭᱩᱨ ᱠᱟᱱᱟ ᱟᱵᱚ ᱦᱚᱸ ᱩᱱᱤ ᱦᱚᱲ ᱜᱮ ᱵᱟᱵᱚ ᱴᱷᱤᱠᱟᱹ ᱫᱟᱲᱮᱭᱟᱭ ᱠᱟᱱᱟ ᱛᱟᱦᱞᱮ ᱪᱮᱠᱟᱛᱮ ᱟᱵᱚ ᱫᱚᱵᱚ ᱧᱟᱢᱟ ᱱᱚᱣᱟ ᱠᱚ ᱡᱤᱱᱤᱥ ᱫᱚ